ᱦᱮᱸ ᱱᱚᱶᱟ ᱫᱚ ᱰᱩᱝᱨᱤ ᱜᱷᱩᱴᱩ ᱜᱮ ᱠᱟᱱᱟ ᱟᱫᱚ ᱚᱠᱚᱭ ᱵᱤᱱ ᱞᱟᱹᱭᱮᱫᱟ ᱟᱪᱪᱷᱟ ᱢᱟ ᱞᱟᱹᱭ ᱵᱤᱱ ᱪᱮᱫ ᱵᱤᱱ ᱞᱟᱹᱭᱮᱫᱟ ᱳ ᱪᱮᱫ ᱞᱮᱠᱟ ᱚᱥᱩᱵᱤᱫᱷᱟ ᱫᱚ

ᱛᱟᱦᱚᱞᱮ ᱟᱫᱚ ᱱᱤᱛᱳᱜ ᱫᱚ ᱪᱮᱫ ᱞᱮᱠᱟ ᱢᱮᱱᱟᱜ ᱟᱠᱟᱫᱮᱭᱟ ᱚ ᱛᱟᱦᱚᱞᱮ ᱚᱥᱩᱵᱤᱫᱟ ᱵᱚᱞᱛᱮ ᱫᱚ ᱪᱮᱫ ᱦᱩᱭ ᱟᱠᱟᱱ ᱛᱟᱭᱟ ᱚᱱᱠᱟ ᱚ ᱵᱚᱦᱚᱜ ᱠᱟᱹᱴᱤᱡ ᱟᱜᱷᱟᱛ ᱟᱠᱟᱱ ᱛᱟᱭᱟ ᱵᱟᱝ ᱚ ᱛᱟᱦᱚᱞᱮ ᱵᱚᱦᱚᱜ ᱠᱷᱚᱱ ᱢᱟᱭᱟᱢ ᱠᱚ ᱡᱚᱨᱚᱜ ᱠᱟᱱ ᱛᱟᱭᱟ ᱥᱮ ᱪᱮᱫ ᱟᱪᱪᱷᱟ ᱟᱪᱪᱷᱟ ᱟᱪᱪᱷᱟ ᱚ ᱛᱟᱦᱚᱞᱮ ᱤᱧ ᱪᱟᱞᱟᱣ ᱦᱩᱭ ᱟᱹᱧᱟᱹ ᱛᱚ

ᱴᱷᱤᱠ ᱜᱮᱭᱟ ᱛᱟᱦᱚᱞᱮ ᱟᱨ ᱟᱵᱤᱱ ᱫᱚ ᱮᱢᱵᱩᱞᱮᱱᱥ ᱠᱚ ᱯᱷᱳᱱ ᱵᱤᱱ ᱮᱢᱵᱩᱞᱮᱱᱥ ᱢᱮᱛᱟᱭ ᱵᱤᱱ ᱞᱚᱜᱚᱱ ᱦᱤᱡᱩᱜ ᱢᱮ ᱟᱨ ᱛᱟᱦᱚᱞᱮ ᱟᱞᱤᱧ ᱦᱚᱸ ᱨᱮᱰᱤ ᱠᱟᱛᱮᱫ ᱞᱤᱧ ᱪᱟᱞᱟᱜᱼᱟ ᱛᱳ ᱪᱟᱞᱟᱣ ᱠᱟᱛᱮᱫ ᱞᱚᱜᱚᱱ ᱜᱮ ᱢᱟᱱᱮ ᱦᱳᱥᱯᱤᱴᱟᱞ ᱵᱚᱱ ᱤᱫᱤᱭᱮᱭᱟ ᱚᱱᱟᱜᱮ ᱟᱪᱪᱷᱟ ᱟᱪᱪᱷᱟ ᱦᱮᱸ ᱦᱮᱸ ᱟᱪᱪᱷᱟ ᱟᱨ ᱟᱹᱞᱤᱧ ᱛᱚ ᱪᱟᱞᱟᱣ ᱛᱮ ᱥᱚᱢᱚᱭ ᱫᱚ ᱞᱟᱜᱟᱣ ᱟᱹᱞᱤᱧ ᱜᱮᱭᱟᱜ ᱱᱟᱜᱠᱷᱟᱱ ᱱᱤᱛᱳᱜ ᱦᱚᱲ ᱠᱚᱸᱦᱚ ᱦᱟᱯᱮ ᱚᱠᱟ ᱠᱚᱨᱮ ᱢᱮᱱᱟᱜ ᱠᱚᱣᱟ ᱪᱮᱫ ᱛᱮᱞᱤᱧ ᱪᱟᱞᱟᱜᱼᱟ ᱱᱟᱜᱠᱷᱟᱱ ᱛᱟᱲᱟᱢ ᱛᱮᱫᱚ ᱫᱮᱨᱤᱜ ᱜᱮᱭᱟ ᱛᱳ ᱛᱟᱦᱚᱞᱮ ᱴᱳᱴᱳ ᱠᱚ ᱧᱮᱞ ᱦᱩᱭᱩᱜ ᱛᱟᱞᱤᱧᱟ ᱛᱟᱯᱚᱨᱮ ᱞᱤᱧ ᱪᱟᱞᱜᱼᱟ

ᱦᱮᱸ ᱦᱮᱸ ᱴᱷᱤᱠ ᱜᱮᱭᱟ ᱛᱟᱦᱚᱞᱮ ᱡᱚᱛᱚ ᱛᱟᱲᱟᱛᱟᱹᱲᱤ ᱞᱤᱧ ᱫᱟᱲᱮᱭᱟᱜᱼᱟ ᱩᱱᱟᱹᱜ ᱜᱮ ᱛᱟᱲᱟ ᱛᱟᱲᱤ ᱪᱟᱞᱟᱜ ᱨᱮᱭᱟᱜ ᱞᱤᱧ ᱪᱮᱥᱴᱟᱭᱮᱫᱟ ᱟᱨ ᱛᱟᱦᱚᱞᱮ ᱱᱤᱛᱳᱜ ᱫᱚ ᱪᱮᱫ ᱞᱮᱠᱟ ᱢᱮᱱᱟᱜ ᱟᱠᱟᱫᱮᱭᱟ ᱟᱪᱪᱷᱟ ᱟᱪᱪᱷᱟ ᱦᱮᱸ ᱦᱮᱸ ᱦᱮᱸ ᱡᱟᱦᱟᱸᱱᱟᱜ ᱠᱚ ᱡᱩᱫᱤᱭ ᱠᱷᱚᱡᱚᱜᱼᱟ ᱮᱢᱟᱭ ᱵᱤᱱ ᱫᱟᱜ ᱠᱚ ᱟᱨᱠᱚ ᱠᱷᱚᱡᱚᱜ ᱠᱷᱟᱱᱮ ᱞᱚᱜᱚᱱ ᱮᱢᱟᱭ ᱵᱤᱱ ᱴᱷᱤᱠ ᱜᱮᱭᱟ ᱛᱟᱦᱚᱞᱮ ᱟᱞᱤᱧ ᱞᱤᱧ ᱪᱟᱞᱟᱜᱼᱟ ᱞᱚᱜᱚᱱ ᱜᱮ ᱦᱮᱸ ᱦᱮᱸ ᱦᱮᱸ ᱞᱚᱜᱚᱱ ᱧᱚᱜ ᱜᱮᱞᱤᱧ ᱪᱟᱞᱟᱜᱼᱟ ᱛᱟᱦᱚᱞᱮ ᱴᱷᱤᱠ ᱜᱮᱭᱟ ᱛᱟᱦᱚᱞᱮ ᱦᱟᱸᱜ ᱢᱟ ᱟᱫᱚ ᱯᱷᱳᱱ ᱫᱚ ᱫᱚᱦᱚᱭ ᱵᱤᱱ ᱛᱟᱦᱚᱞᱮ ᱦᱮᱸ ᱦᱮᱸ